ᱦᱮᱸ ᱦᱮᱞᱳ ᱚᱠᱚᱭ ᱦᱮᱸ ᱦᱮᱸ ᱦᱮᱸ ᱤᱧᱜᱮ ᱯᱷᱟᱨᱱᱤᱪᱟᱨ ᱢᱟᱹᱞᱤᱠ ᱟᱫᱚ ᱪᱮᱫ ᱵᱮᱯᱟᱨ ᱚ ᱱᱚᱣᱟ ᱫᱚ ᱪᱮᱫ ᱨᱮᱰᱤᱢᱮᱰ ᱮᱢ ᱠᱤᱨᱤᱧᱟ ᱥᱮ ᱚᱰᱟᱨ ᱚᱰᱟᱨ ᱢᱟᱞᱮᱢ ᱠᱤᱨᱤᱧᱟ ᱚ ᱚ ᱨᱮᱹᱴ ᱫᱚ ᱪᱷᱟᱯ ᱪᱷᱟᱯᱚᱨ ᱠᱷᱟᱴ ᱟᱢ ᱡᱩᱫᱤ ᱚᱰᱟᱨ ᱢᱟᱞᱮᱢ ᱠᱤᱨᱤᱧ ᱠᱷᱟᱱ ᱯᱚᱸᱪᱤᱥ ᱦᱟᱡᱟᱨ ᱴᱟᱠᱟ ᱞᱟᱜᱟᱣᱢᱟ ᱟᱞᱢᱟᱨᱤ ᱯᱚᱱᱨᱚ ᱦᱟᱡᱟᱨ ᱴᱟᱠᱟ ᱮᱭ ᱪᱮᱭᱟᱨ ᱞᱟᱜᱟᱣᱢᱟ ᱰᱮᱹᱲ ᱦᱟᱡᱟᱨ ᱴᱟᱠᱟ ᱟᱨ ᱴᱮᱵᱤᱞ ᱚᱱᱠᱟᱜᱮ ᱫᱩ ᱦᱟᱡᱟᱨ ᱜᱟᱱ ᱡᱩᱫᱤ ᱟᱢᱟᱜ ᱜᱟᱹᱰᱤ ᱛᱮᱢ ᱤᱫᱤ ᱠᱷᱟᱱ ᱫᱚ ᱠᱤᱪᱷᱩ ᱪᱷᱟᱲ ᱢᱮᱱᱟᱜᱼᱟ ᱟᱨ ᱤᱧ ᱯᱳᱸᱣᱪᱷᱟᱣ ᱦᱚᱴᱚ ᱟᱢ ᱠᱷᱟᱱ ᱫᱚ ᱪᱷᱟᱲ ᱵᱟᱢ ᱧᱟᱢᱟ ᱱᱚᱣᱟ ᱫᱚ ᱟᱢ ᱢᱮᱱ ᱞᱮᱠᱷᱟᱱ ᱜᱮ ᱦᱩᱭᱩᱜᱼᱟ ᱛᱤᱱᱟᱹᱜ ᱫᱤᱱ ᱠᱚᱛᱮᱢ ᱤᱫᱤᱭᱟ ᱦᱮᱸ ᱦᱮᱸ ᱡᱟᱦᱟᱱ ᱤᱭᱟᱹ ᱵᱟᱝ ᱠᱟᱱᱟ ᱵᱮᱯᱟᱨ ᱵᱟᱝ ᱠᱟᱱᱟ ᱟᱢ ᱚᱠᱟ ᱦᱤᱞᱳᱜᱼᱮᱢ ᱢᱮᱱᱟ ᱚᱱᱟ ᱯᱩᱱ ᱢᱚᱬᱮ ᱫᱤᱱ ᱵᱟᱫᱽ ᱦᱮᱸ ᱟᱫᱚ ᱜᱟᱹᱰᱤ ᱫᱚ ᱪᱮᱫ ᱤᱧᱟᱹᱜ ᱜᱟᱹᱰᱤ ᱛᱮᱜᱮ ᱤᱫᱤ ᱦᱩᱭᱩᱜᱼᱟ ᱦᱮᱸ ᱴᱷᱤᱠ ᱜᱮᱭᱟ ᱛᱟᱦᱞᱮ ᱦᱮᱸ ᱦᱮᱸ ᱴᱷᱤᱠ ᱜᱮᱭᱟ